ᱤᱧᱟᱹᱜ ᱪᱟᱨᱡᱟᱨ ᱫᱚ ᱟᱹᱰᱤ ᱵᱷᱟᱹᱜᱤ ᱪᱟᱨᱡᱟᱨ ᱠᱟᱱᱟ ᱪᱮᱫᱟᱜ ᱮᱠᱥᱚ ᱯᱚᱸᱭᱥᱚᱴᱴᱤ ᱚᱣᱟᱨᱰ ᱨᱮᱭᱟᱜ ᱪᱟᱨᱡᱟᱨ ᱠᱟᱱᱟ ᱚᱱᱟ ᱤᱭᱟᱹᱛᱮ ᱢᱳᱵᱟᱭᱤᱞ ᱠᱚᱦᱚᱸ ᱟᱹᱰᱤ ᱢᱤᱫ ᱜᱷᱟᱹᱲᱤᱡ ᱛᱮ ᱪᱟᱨᱡᱚᱜ ᱛᱤᱧᱟᱹ ᱥᱮ ᱮᱴᱟᱜ ᱮᱴᱟᱜ ᱦᱚᱲ ᱠᱚᱦᱚᱸ ᱤᱧ ᱴᱷᱮᱱ ᱢᱳᱵᱟᱭᱤᱞ ᱪᱟᱨᱡᱽ ᱞᱟᱹᱜᱤᱫ ᱠᱚ ᱟᱹᱜᱩᱭᱟ ᱥᱮ ᱠᱚ ᱢᱤᱛᱟᱹᱧᱟ ᱵᱚᱞᱮ ᱟᱢᱟᱜ ᱪᱟᱨᱡᱟᱨ ᱫᱚ ᱟᱹᱰᱤ ᱵᱷᱟᱹᱜᱤ ᱪᱟᱨᱡᱟᱨ ᱠᱟᱱᱟ ᱚᱱᱟ ᱤᱭᱟᱹ ᱠᱟᱱᱟ ᱢᱤᱫ ᱜᱷᱟᱹᱲᱤᱡ ᱟᱞᱮᱭᱟᱜ ᱢᱳᱵᱟᱭᱤᱞ ᱦᱚᱸ ᱪᱟᱨᱡᱽ ᱠᱟᱛᱟᱞᱮᱢ ᱥᱮ ᱞᱟᱭᱤᱴ ᱮᱢᱟᱱ ᱠᱚᱦᱚᱸ ᱠᱚ ᱪᱟᱨᱡᱽ ᱦᱚᱪᱚᱣᱟᱹᱧᱟ ᱪᱮᱫᱟᱜ ᱥᱮ ᱚᱱᱟᱫᱚ ᱤᱧᱟᱹᱜ ᱪᱟᱨᱡᱟᱨ ᱫᱚ ᱟᱹᱰᱤ ᱯᱟᱣᱟᱨ ᱪᱟᱨᱡᱟᱨ ᱠᱟᱱᱟ ᱥᱮ ᱢᱚᱡᱽ ᱚᱨᱤᱡᱤᱱᱟᱞ ᱪᱟᱨᱡᱟᱨ ᱠᱟᱱᱟ ᱚᱱᱟ ᱤᱭᱟᱹᱛᱮ ᱢᱤᱫ ᱜᱷᱟᱹᱲᱤᱡᱛᱮ ᱪᱟᱨᱡᱽ ᱜᱚᱫᱚᱜᱼᱟ ᱢᱳᱵᱟᱭᱤᱞ ᱠᱚᱦᱚᱸ ᱥᱮ ᱞᱟᱭᱤᱴ ᱠᱚᱦᱚᱸ ᱚᱱᱟ ᱤᱭᱟᱹᱛᱮ ᱢᱤᱫ ᱨᱚᱠᱚᱢ ᱠᱚ ᱟᱹᱜᱩᱭᱟ ᱪᱟᱨᱡᱽ ᱞᱟᱹᱜᱤᱫ ᱛᱮ ᱩᱱᱤ ᱦᱚᱸᱭ ᱢᱮᱱᱟ ᱩᱠᱩᱨ ᱥᱮ ᱟᱢᱟᱜ ᱪᱟᱨᱡᱟᱨ ᱮᱢᱟᱧ ᱢᱮ ᱟᱭᱢᱟ ᱪᱟᱨᱡᱽ ᱛᱤᱧ ᱪᱟᱨᱡᱽ ᱠᱟᱜ ᱞᱟᱹᱜᱤᱫ ᱪᱮᱫᱟᱜ ᱥᱮ ᱟᱢᱟᱜ ᱫᱚ ᱢᱤᱫ ᱜᱷᱟᱹᱲᱤᱡᱛᱮ ᱪᱟᱨᱡᱚᱜᱼᱟ ᱚᱱᱟ ᱤᱭᱟᱹᱛᱮ ᱱᱚᱣᱟ ᱪᱟᱨᱡᱟᱨ ᱛᱮᱜᱮ ᱪᱟᱨᱡᱽ ᱦᱚᱪᱚᱣᱟᱹᱧ ᱢᱮ ᱥᱮ ᱞᱟᱭᱤᱴ ᱦᱚᱸ ᱪᱟᱨᱡᱽ ᱞᱟᱹᱜᱤᱫ ᱠᱚ ᱟᱹᱜᱩᱭᱟ ᱥᱮ ᱤᱧᱟᱹᱜ ᱞᱟᱹᱭᱤᱴ ᱦᱚᱸ ᱤᱧ ᱪᱟᱨᱡᱽ ᱫᱚ ᱢᱤᱫ ᱜᱷᱟᱹᱲᱤᱡᱛᱮ ᱪᱟᱨᱡᱚᱜᱼᱟ ᱚᱱᱟ ᱤᱭᱟᱹᱛᱮ ᱢᱤᱫ ᱜᱷᱟᱹᱲᱤᱡ ᱛᱮ ᱪᱟᱨᱡᱚᱜ ᱤᱭᱟᱹᱛᱮ ᱦᱚᱲ ᱠᱚᱦᱚᱸ ᱟᱹᱰᱤ ᱠᱟᱡᱟᱠ ᱠᱚ ᱢᱮᱛᱟᱹᱧᱟ ᱵᱚᱞᱮ ᱟᱢᱟᱜ ᱪᱟᱨᱡᱟᱨ ᱛᱮᱜᱮᱞᱮ ᱪᱟᱨᱡᱽᱼᱟ ᱥᱮ ᱤᱧ ᱦᱚᱸ ᱵᱟᱹᱧ ᱢᱮᱱᱟ ᱢᱮᱱᱛᱮ ᱵᱟᱹᱧ ᱮᱢᱟ ᱠᱚᱣᱟ ᱢᱟ ᱮᱱᱛᱮᱫ ᱪᱮᱫᱟᱜ ᱢᱚᱡᱽ ᱜᱮᱛᱤᱧ ᱛᱮ ᱤᱧᱦᱚᱸ ᱪᱟᱨᱡᱟᱨ ᱮᱢᱚᱜ ᱫᱚ ᱵᱟᱹᱧ ᱵᱚᱛᱚᱨᱚᱜᱼᱟ ᱦᱮᱸ ᱢᱟ ᱪᱟᱨᱡᱽ ᱠᱟᱛᱟ ᱯᱮᱭᱟᱧ ᱥᱮ ᱪᱟᱨᱡᱽ ᱯᱮ